ᱱᱟᱜᱟᱢ ᱫᱚ ᱪᱮᱫ ᱠᱟᱱᱟ ᱱᱟᱜᱟᱢ ᱠᱟᱹᱦᱱᱤ ᱢᱮᱱ ᱞᱮᱠᱷᱟᱱ ᱫᱚ ᱟᱹᱰᱤ ᱞᱮᱠᱟᱱ ᱵᱩᱡᱷᱟᱹᱜᱼᱟ ᱡᱟᱦᱟᱸ ᱪᱮ ᱟᱵᱚᱨᱮᱱ ᱟᱹᱜᱤᱞ ᱦᱟᱯᱲᱟᱢ ᱠᱚ ᱡᱟᱦᱟᱸ ᱢᱚᱡᱽ ᱟᱱ ᱫᱨᱤᱥᱥᱚ ᱠᱚ ᱠᱟᱹᱦᱱᱤ ᱟᱠᱟᱨ ᱛᱮ ᱵᱟᱝ ᱯᱩᱛᱷᱤᱼᱯᱚᱛᱚᱵ ᱞᱮᱠᱟᱛᱮ ᱚᱞᱼᱛᱚᱞ ᱠᱟᱛᱮᱫ ᱠᱚ ᱫᱚᱦᱚ ᱟᱠᱟᱫᱼᱟ ᱡᱟᱦᱟᱸ ᱱᱤᱛᱳᱜ ᱟᱵᱚ ᱵᱚᱱ ᱞᱟᱹᱭ ᱥᱚᱫᱚᱨ ᱫᱟᱲᱮᱭᱟᱜᱼᱟ ᱢᱟᱨᱮ ᱠᱟᱛᱷᱟ ᱡᱟᱦᱟᱸ ᱢᱟᱡᱟᱱ ᱠᱟᱛᱷᱟ ᱡᱟᱦᱟᱸ ᱚᱱᱟᱜᱮ ᱦᱩᱭᱩᱜ ᱠᱟᱱᱟ ᱱᱟᱜᱟᱢ ᱠᱟᱹᱦᱱᱤ ᱚᱱᱟ ᱜᱮᱠᱚ ᱢᱮᱛᱟᱜ ᱠᱟᱱᱟ ᱱᱟᱜᱟᱢ ᱫᱚ ᱮᱱᱠᱷᱟᱱ ᱱᱟᱜᱟᱢ ᱤᱫᱤ ᱠᱟᱛᱮᱫ ᱫᱚ ᱟᱹᱰᱤ ᱞᱮᱠᱟᱱ ᱠᱟᱛᱷᱟ ᱞᱟᱹᱭᱟᱹᱜᱚᱜᱼᱟ ᱡᱚᱛᱚ ᱢᱟ ᱵᱟᱝᱜᱮ ᱞᱟᱹᱭ ᱯᱩᱨᱟᱹᱜᱼᱟ ᱠᱷᱟᱴᱚ ᱢᱟᱪᱷᱟ ᱛᱮ ᱟᱹᱞᱤᱧ ᱫᱚ ᱢᱤᱫᱴᱟᱝ ᱱᱟᱜᱟᱢ ᱠᱟᱛᱷᱟ ᱞᱤᱧ ᱞᱟᱹᱭ ᱧᱚᱜᱟ ᱡᱟᱦᱟᱸ ᱪᱮ ᱥᱮᱫᱟᱭ ᱠᱚ ᱢᱮᱱᱟ ᱵᱟᱝ ᱟᱵᱚ ᱥᱟᱠᱨᱟᱛ ᱵᱮᱡᱷᱟ ᱠᱟᱛᱷᱟ ᱚᱱᱟ ᱟᱵᱚᱣᱟᱜ ᱱᱟᱜᱟᱢ ᱠᱟᱛᱷᱟ ᱨᱮ ᱠᱟᱹᱦᱱᱤ ᱨᱮ ᱢᱮᱱᱟᱜᱼᱟ ᱥᱟᱠᱨᱟᱛ ᱫᱚ ᱪᱮᱫ ᱚᱠᱟ ᱵᱚᱱ ᱞᱟᱹᱭᱟ ᱡᱟᱦᱟᱸᱭ ᱪᱮ ᱢᱤᱫᱴᱤᱡ ᱛᱟᱦᱮᱸ ᱠᱟᱱᱟᱭ ᱵᱤᱧ ᱠᱚᱲᱟ ᱟᱨ ᱢᱤᱫᱴᱟᱝ ᱠᱩᱲᱤ ᱞᱮᱠᱟ ᱫᱩᱯᱞᱟᱹᱲ ᱥᱟᱹᱜᱟᱹᱭ ᱛᱟᱦᱮᱸ ᱠᱟᱱᱟ ᱡᱟᱦᱟᱸ ᱠᱚ ᱢᱮᱛᱟᱜ ᱠᱟᱱᱟ ᱚᱱᱟ ᱥᱟᱶᱛᱮ ᱚᱱᱟ ᱡᱟᱭᱜᱟ ᱨᱮ ᱢᱤᱫᱴᱟᱝ ᱫᱩᱭᱥᱚᱱ ᱨᱟᱡᱟ ᱢᱮᱱᱛᱮ ᱛᱟᱦᱮᱸ ᱠᱟᱱᱟᱭ ᱫᱩᱭᱥᱟᱜᱽᱜᱟ ᱛᱟᱦᱮᱸ ᱠᱟᱱᱟᱭ ᱫᱩᱭᱥᱟᱱ ᱜᱟᱲᱨᱮ ᱢᱤᱫᱴᱟᱱ ᱨᱟᱡᱟᱭ ᱛᱟᱦᱮᱸ ᱠᱟᱱᱟ ᱩᱱᱤ ᱫᱚ ᱟᱹᱰᱤ ᱢᱟᱨᱟᱝ ᱥᱤᱠᱟᱹᱨᱤᱭᱟᱹᱭ ᱛᱟᱦᱮᱸ ᱠᱟᱱᱟ ᱫᱤᱱᱜᱮ ᱫᱟᱨᱮ ᱵᱩᱨᱩ ᱥᱮᱸᱫᱽᱨᱟ ᱡᱮ ᱞᱮ ᱪᱟᱞᱟᱜᱼᱟ ᱢᱮᱱᱠᱷᱟᱱ ᱟᱡ ᱫᱚ ᱢᱤᱫᱴᱟᱝ ᱠᱩᱲᱤ ᱥᱟᱞᱟᱜ ᱮ ᱵᱟᱯᱞᱟᱭᱮᱱᱟ ᱩᱱᱤ ᱠᱩᱲᱤ ᱫᱚ ᱢᱤᱫᱴᱟᱝ ᱵᱤᱧ ᱠᱚᱲᱟ ᱥᱟᱞᱟᱜ ᱥᱟᱹᱜᱟᱹᱭ ᱛᱟᱭ ᱛᱟᱦᱮᱸ ᱠᱟᱱᱟ ᱡᱚᱠᱷᱚᱱ ᱥᱟᱠᱟᱢ ᱦᱮᱡ ᱠᱚ ᱪᱟᱞᱟᱣ ᱞᱮᱱᱟ ᱩᱱ ᱡᱚᱦᱚᱜ ᱩᱱᱤ ᱫᱚ ᱵᱤᱧ ᱠᱚᱲᱟ ᱵᱤᱧ ᱫᱚ ᱩᱱᱤ ᱠᱟᱹᱨᱤᱱᱟᱹᱜᱤᱱ ᱵᱤᱧ ᱫᱚ ᱟᱨ ᱵᱤᱧ ᱠᱚᱲᱟ ᱫᱚ ᱚᱸᱰᱮ ᱩᱱᱤ ᱢᱤᱫᱴᱤᱡ ᱠᱩᱲᱤ ᱧᱮᱞ ᱠᱟᱛᱮᱫ ᱟᱡ ᱥᱟᱠᱟᱢ ᱦᱮᱡ ᱡᱷᱟᱨᱱᱟ ᱨᱮ ᱧᱮᱞ ᱡᱚᱠᱷᱚᱮᱡᱮ ᱧᱮᱞ ᱠᱮᱫᱮᱭᱟᱭ ᱩᱱ ᱡᱚᱦᱚᱜ ᱩᱱᱤ ᱫᱚ ᱵᱤᱧ ᱠᱚᱲᱟ ᱫᱚ ᱛᱟᱭᱚᱢ ᱵᱤᱧ ᱫᱚ ᱛᱟᱭᱚᱢ ᱩᱱᱤ ᱢᱟᱱᱢᱤ ᱨᱩᱯᱮ ᱫᱮᱠᱷᱟᱣ ᱟᱫᱮᱭᱟ ᱡᱚᱠᱷᱚᱱ ᱢᱟᱱᱢᱤ ᱨᱩᱯᱮ ᱫᱮᱠᱷᱟᱣᱟᱫᱮ ᱠᱷᱟᱱ ᱩᱱᱤ ᱥᱟᱞᱟᱜ ᱵᱟᱯᱞᱟᱜ ᱥᱟᱱᱟ ᱠᱮᱫᱮᱭᱟ ᱛᱳ ᱢᱮᱱᱠᱷᱟᱡ ᱡᱤᱣᱤ ᱡᱩᱨᱤ ᱥᱟᱹᱜᱟᱹᱭ ᱛᱚᱯᱚᱞᱮᱱᱟ ᱢᱮᱱᱠᱷᱟᱡ ᱩᱱᱤ ᱠᱩᱲᱤ ᱥᱟᱞᱟᱜ ᱫᱚ ᱥᱟᱞᱟᱜ ᱠᱚ ᱵᱟᱯᱞᱟ ᱠᱮᱫᱮᱭᱟ ᱢᱮᱱᱠᱷᱟᱱ ᱡᱚᱠᱷᱚᱱ ᱠᱚ ᱵᱟᱯᱞᱟ ᱠᱮᱫᱮᱭᱟ ᱟᱫᱚ ᱫᱤᱱ ᱦᱤᱞᱳᱜ ᱨᱟᱡᱟᱢᱟᱭ ᱪᱟᱞᱟᱜᱼᱟ ᱵᱩᱨᱩ ᱵᱤᱨᱛᱮ ᱥᱮᱸᱫᱽᱟ ᱟᱫᱚ ᱩᱱ ᱡᱚᱦᱚᱜ ᱩᱱᱤ ᱠᱩᱲᱤ ᱢᱮᱱ ᱠᱮᱫᱟᱭ ᱡᱟᱦᱟᱸᱭ ᱫᱩᱥᱚᱱ ᱨᱟᱡᱟᱤᱡ ᱨᱟᱱᱤᱭ ᱢᱮᱱ ᱠᱮᱫᱟᱭ ᱟᱫᱚ ᱢᱮᱛᱟᱭ ᱠᱟᱱᱟ ᱫᱤᱱᱜᱮ ᱵᱩᱨᱩ ᱥᱮᱸᱫᱽᱨᱟᱢ ᱪᱟᱞᱟᱜᱼᱟ ᱢᱮᱱᱠᱷᱟᱱ ᱢᱮᱛᱟᱭ ᱠᱟᱱᱟ ᱟᱢᱫᱚ ᱯᱩᱨᱩᱵᱽ ᱱᱟᱠᱷᱟ ᱫᱚ ᱟᱞᱚᱢ ᱪᱟᱞᱟᱜᱼᱟ ᱢᱮᱱᱠᱷᱟᱱ ᱯᱩᱨᱚᱵᱽ ᱱᱟᱠᱷᱟ ᱫᱚ ᱟᱞᱚᱢ ᱪᱟᱞᱟᱜᱼᱟ ᱢᱮᱱᱠᱷᱟᱱ ᱚᱱᱟ ᱠᱟᱛᱷᱟ ᱨᱟᱡᱟᱫᱚᱭ ᱨᱮᱵᱮᱫ ᱫᱚᱦᱚᱠᱮᱫᱟ ᱪᱮᱫᱟᱜ ᱮ ᱢᱟᱱᱟᱧ ᱠᱟᱱᱟ ᱚᱱᱛᱮ ᱛᱟᱭᱚᱢ ᱫᱚ ᱩᱱᱤ ᱯᱩᱨᱩᱵᱽ ᱱᱟᱠᱷᱟ ᱛᱮᱜᱮ ᱪᱟᱞᱟᱣᱮᱱᱟᱭ ᱵᱤᱨ ᱥᱮᱸᱫᱽᱨᱟ ᱛᱮ ᱢᱮᱱᱠᱷᱟᱱ ᱫᱮᱠᱷᱤ ᱧᱮᱞ ᱠᱮᱫᱮᱭᱟᱭ ᱵᱤᱧ ᱠᱚᱲᱟ ᱥᱟᱞᱟᱜ ᱛᱟᱯᱟᱢ ᱱᱟᱭ ᱛᱟᱯᱟᱢ ᱜᱚᱯᱚᱡ ᱮᱱᱟᱹᱠᱤᱱ ᱛᱟᱯᱟᱢ ᱦᱩᱭᱮᱱᱟ ᱵᱤᱧ ᱠᱚᱲᱟ ᱥᱟᱞᱟᱜ ᱢᱮᱱᱠᱷᱟᱱ ᱵᱤᱧ ᱠᱚᱲᱟ ᱫᱚ ᱜᱚᱡ ᱦᱚᱪᱚᱭ ᱮᱱᱟ ᱢᱮᱱᱠᱷᱟᱱ ᱩᱱ ᱡᱚᱦᱚᱜ ᱦᱮᱡ ᱠᱟᱛᱮᱫ ᱚᱱᱟ ᱠᱟᱛᱷᱟᱭ ᱞᱟᱹᱭ ᱟᱫᱮ ᱠᱷᱟᱱ ᱨᱟᱱᱤ ᱫᱚ ᱡᱚᱠᱷᱚᱱ ᱵᱤᱧᱮ ᱜᱚᱡ ᱠᱮᱫᱮᱭᱟ ᱮᱱᱠᱷᱟᱱ ᱨᱟᱱᱤ ᱫᱚ ᱛᱟᱭᱚᱢ ᱚᱱᱟ ᱠᱟᱛᱷᱟᱭ ᱩᱭᱦᱟᱹᱨ ᱠᱮᱫᱼᱟ ᱮᱱᱠᱷᱟᱱ ᱫᱩᱠ ᱨᱮᱦᱚᱸ ᱩᱱᱤ ᱫᱚ ᱵᱚᱸᱜᱟ ᱠᱚᱲᱟ ᱜᱮᱭ ᱟᱡᱤᱡ ᱡᱤᱣᱤ ᱡᱩᱨᱤ ᱜᱚᱡ ᱠᱟᱫᱮᱭᱟ ᱢᱮᱱᱛᱮ ᱛᱳ ᱚᱱᱟ ᱠᱟᱛᱷᱟ ᱜᱮ ᱛᱟᱭᱚᱢ ᱩᱭᱦᱟᱹᱨ ᱠᱮᱫᱛᱮ ᱟᱹᱰᱤ ᱡᱳᱨᱮ ᱨᱟᱜᱼᱦᱚᱢᱚᱨ ᱠᱮᱫᱼᱟ ᱨᱟᱜᱼᱦᱚᱢᱚᱨ ᱠᱮᱫ ᱠᱷᱟᱱᱮ ᱛᱟᱭᱚᱢ ᱢᱤᱫ ᱫᱤᱱ ᱪᱟᱞᱟᱣ ᱮᱱᱟᱭ ᱚᱱᱛᱮ ᱟᱡᱤᱡ ᱡᱟᱭᱜᱟ ᱛᱮ ᱛᱟᱭᱚᱢ ᱚᱱᱟ ᱡᱟᱦᱟᱸ ᱟᱡᱟᱜ ᱡᱟᱝ ᱮ ᱟᱹᱜᱩ ᱠᱮᱫᱛᱮ ᱵᱟᱦᱟ ᱫᱟᱨᱮ ᱨᱚᱦᱚᱭ ᱠᱮᱫᱟᱭ ᱵᱟᱦᱟ ᱫᱟᱨᱮ ᱨᱚᱦᱚᱭ ᱠᱟᱛᱮᱫ ᱚᱱᱟᱫᱚ ᱵᱟᱦᱟ ᱵᱟᱲᱜᱮ ᱨᱮ ᱨᱚᱦᱚᱭ ᱠᱮᱫᱼᱟ ᱡᱟᱦᱟᱸ ᱫᱟᱜ ᱨᱮ ᱨᱚᱦᱚᱭ ᱠᱮᱫ ᱟᱭ ᱵᱟᱦᱟ ᱵᱟᱲᱜᱮ ᱨᱮ ᱢᱮᱱᱠᱷᱟᱱ ᱚᱱᱟ ᱠᱩᱫᱩᱢ ᱛᱮᱠᱤᱱ ᱯᱟᱪᱮᱫ ᱚᱱᱟ ᱵᱟᱭ ᱞᱟᱹᱭ ᱫᱟᱲᱮᱭᱟᱫᱟ ᱨᱟᱡᱟ ᱨᱟᱡᱟ ᱵᱟᱭ ᱞᱟᱹᱭ ᱫᱟᱲᱮᱭᱟᱫ ᱠᱷᱟᱱ ᱜᱚᱡ ᱠᱮᱫᱮᱭᱟ ᱢᱮᱱᱠᱷᱟᱱ ᱦᱚᱯᱚᱱ ᱮᱨᱟ ᱡᱟᱶᱟᱭ ᱞᱮᱫᱮᱭᱟ ᱜᱮᱞᱵᱟᱨ ᱵᱩᱨᱩ ᱪᱮᱛᱟᱱ ᱯᱟᱨᱚᱢ ᱨᱮ ᱩᱱᱤ ᱦᱮᱡ ᱠᱟᱛᱮᱫ ᱚᱱᱟ ᱪᱮᱫᱟᱜ ᱪᱮᱫ ᱫᱟᱨᱮ ᱨᱮᱱᱟᱜ ᱵᱟᱦᱟ ᱫᱟᱨᱮ ᱧᱩᱛᱩᱢ ᱠᱟᱱᱟ ᱚᱱᱟᱭ ᱠᱩᱠᱞᱤᱭᱮᱱᱟ ᱚᱱᱟ ᱵᱟᱭ ᱞᱟᱹᱭ ᱫᱟᱲᱮᱭᱟᱜ ᱠᱷᱟᱱ ᱨᱟᱡᱟ ᱩᱱᱤ ᱦᱮᱡ ᱠᱟᱛᱮᱫ ᱚᱱᱟᱭ ᱞᱟᱹᱭ ᱟᱫᱮᱭᱟ ᱛᱟᱭᱚᱢ ᱨᱟᱹᱱᱤ ᱨᱮᱠᱚ ᱵᱚᱸᱜᱟ ᱠᱮᱫᱮᱭᱟ ᱚᱱᱟ ᱜᱮ ᱢᱤᱫᱴᱤᱝ ᱱᱟᱜᱟᱢ ᱠᱟᱹᱦᱱᱤ ᱞᱮᱠᱟᱛᱮ ᱢᱮᱱᱟᱜᱼᱟ ᱚᱸᱰᱮ ᱠᱷᱚᱱ ᱜᱮ ᱥᱟᱠᱨᱟᱛ ᱵᱚᱡᱷᱟ ᱫᱚ ᱮᱦᱚᱵ ᱮᱦᱚᱵᱮᱱᱟ ᱨᱟᱹᱱᱤ ᱡᱚᱠᱷᱚᱱᱮ ᱦᱟᱨᱟᱭᱮᱱᱟ ᱞᱟᱹᱭ ᱠᱮᱫᱼᱟ ᱨᱟᱡᱟ ᱢᱟ ᱠᱟᱹᱦᱱᱤ ᱨᱮ ᱢᱟᱱᱮ ᱵᱟᱦᱟ ᱫᱟᱨᱮ ᱨᱮᱱᱟᱜ ᱧᱩᱛᱩᱢ ᱦᱳᱭ ᱛᱚ ᱤᱱᱟᱹᱜᱴᱟᱜ ᱜᱮ ᱱᱟᱜᱟᱢ ᱠᱟᱹᱦᱱᱤ ᱫᱚᱞᱤᱧ ᱵᱟᱰᱟᱭᱟ